ᱦᱮᱸ ᱤᱧᱟᱹᱜ ᱚᱲᱟᱜ ᱨᱮ ᱚᱱᱟ ᱛᱩᱞᱥᱤ ᱫᱟᱨᱮ ᱢᱟ ᱢᱮᱱᱟᱜ ᱜᱮ ᱟᱨᱚ ᱱᱚᱝᱠᱟᱱᱟᱜ ᱫᱟᱨᱮ ᱠᱚ ᱡᱮᱢᱚᱱ ᱠᱟᱞᱢᱮᱜᱽ ᱥᱮ ᱤᱭᱟᱹᱠᱚ ᱚᱱᱟ ᱵᱟᱥᱚᱠ ᱯᱟᱛᱟ ᱥᱟᱱᱛᱟᱲᱤ ᱛᱮ ᱪᱮᱫ ᱠᱚ ᱢᱮᱛᱟᱜ ᱠᱟᱱᱟ ᱵᱟᱹᱧ ᱵᱟᱲᱟᱭᱟ ᱛᱚ ᱚᱱᱠᱟᱱᱟᱜ ᱠᱚ ᱢᱮᱱᱟᱜ ᱜᱮᱭᱟ ᱟᱨ ᱮᱞᱚᱵᱮᱨᱟ ᱱᱚᱝᱠᱟᱱᱟᱜ ᱠᱚᱦᱚᱸ ᱫᱚᱦᱚᱭ ᱦᱩᱭᱩᱜ ᱜᱮᱭᱟ ᱡᱟᱦᱟᱸ ᱫᱚ ᱠᱷᱩᱜ ᱢᱟᱸᱫᱟ ᱦᱩᱭ ᱞᱮᱱᱠᱷᱟᱱ ᱡᱮᱢᱚᱱ ᱵᱟᱥᱚᱠ ᱯᱟᱛᱟ ᱞᱚᱞᱚ ᱠᱟᱛᱮᱫ ᱧᱩ ᱞᱮᱠᱷᱟᱱ ᱚᱱᱟ ᱟᱹᱰᱤ ᱞᱚᱜᱚᱱ ᱚᱱᱟ ᱢᱟᱫᱟ ᱠᱷᱩᱜ ᱢᱟᱫᱟ ᱨᱮᱱᱟᱜ ᱢᱟᱱᱮ ᱯᱷᱟᱹᱨᱭᱟᱹᱜᱼᱟ ᱟᱨ ᱱᱚᱜᱼᱚᱭ ᱡᱮ ᱠᱟᱞᱢᱮᱜᱽ ᱱᱚᱣᱟᱦᱚᱸ ᱚᱠᱛᱚ ᱱᱟᱹᱯᱤᱛ ᱞᱟᱜᱟᱜ ᱜᱮᱭᱟ ᱟᱨ ᱢᱤᱫᱴᱟᱱ ᱞᱟᱹᱭ ᱜᱟᱱᱚᱜᱼᱟ ᱚᱱᱮ ᱡᱟᱦᱟᱸ ᱮᱞᱚᱵᱮᱨᱟ ᱡᱟᱦᱟᱸᱨᱮ ᱡᱟᱦᱟᱸᱭ ᱡᱩᱫᱤ ᱦᱚᱴᱟᱛ ᱜᱮ ᱟᱛᱟᱨ ᱮᱱᱟᱭ ᱥᱮ ᱞᱚᱼᱭᱮᱱᱟᱭ ᱚᱱᱟ ᱮᱞᱳᱵᱮᱨᱟ ᱨᱚᱰᱚᱡ ᱠᱟᱛᱮᱫ ᱚᱸᱰᱮ ᱨᱚᱰᱚᱡᱟᱜ ᱠᱷᱟᱱ ᱚᱱᱟᱫᱚ ᱟᱫᱚ ᱵᱟᱭ ᱯᱷᱚᱥᱠᱟᱣ ᱦᱚᱪᱚᱣᱟᱜᱼᱟ ᱚᱱᱠᱟᱜᱮ ᱚᱱᱠᱟ ᱨᱮᱭᱟᱲᱟ ᱱᱚᱜᱼᱚ ᱱᱚᱝᱠᱟ ᱢᱤᱫᱴᱟᱱ ᱮᱱᱴᱤᱵᱟᱭᱚᱴᱤᱠ ᱤᱭᱟᱹ ᱠᱷᱚᱱ ᱦᱚᱸ ᱚᱱᱟ ᱢᱤᱫᱴᱟᱱ ᱵᱩᱜᱤᱭᱟ ᱡᱟᱦᱟᱸ ᱫᱚ ᱚᱱᱠᱟ ᱢᱤᱫᱴᱟᱱ ᱤᱭᱟᱹᱨᱮ ᱵᱩᱜᱤᱜᱼᱟ ᱚᱱᱟ ᱠᱚᱫᱚ ᱢᱤᱫᱴᱟᱱ ᱟᱹᱰᱤ ᱱᱟᱯᱟᱭᱟᱱᱟᱜ ᱠᱟᱱ ᱜᱮᱭᱟ ᱨᱟᱱ ᱫᱟᱨᱮ ᱫᱟᱨᱮ ᱠᱟᱱ ᱜᱮᱭᱟ ᱱᱚᱣᱟ ᱠᱚᱫᱚ ᱱᱚᱣᱟ ᱵᱩᱜᱤ ᱞᱟᱹᱜᱤᱫ ᱜᱮ ᱱᱚᱣᱟ ᱠᱚᱫᱚ ᱵᱮᱵᱚᱦᱟᱨ ᱜᱟᱱᱚᱜᱼᱟ ᱚᱱᱟᱛᱮ ᱱᱚᱣᱟᱫᱚ ᱚᱲᱟᱜ ᱠᱚᱨᱮᱫ ᱫᱚᱦᱚ ᱦᱩᱭ ᱠᱟᱱ ᱜᱮᱭᱟ ᱟᱨ ᱨᱚᱦᱚᱭ ᱦᱩᱭ ᱠᱟᱱ ᱜᱮᱭᱟ